ᱱᱚᱝᱠᱟ ᱞᱮᱠᱟ ᱵᱚᱞᱮ ᱤᱧ ᱢᱮᱱ ᱚᱪᱚᱭᱮᱫᱟ ᱤᱧᱦᱚᱸ ᱱᱚᱝᱠᱟ ᱜᱮ ᱵᱚᱞᱮ ᱡᱚᱛᱚ ᱜᱮᱧ ᱟᱹᱥᱩᱞ ᱟᱠᱟᱫ ᱠᱚᱣᱟ ᱜᱟᱹᱭ ᱠᱚ ᱢᱮᱨᱚᱢ ᱠᱚ ᱰᱟᱝᱨᱟ ᱠᱚ ᱛᱟᱯᱚᱨᱮ ᱱᱩᱠᱩ ᱥᱩᱠᱨᱤ ᱠᱚᱦᱚᱸ ᱜᱮᱰᱮ ᱠᱚᱦᱚᱸ ᱥᱤᱢ ᱠᱚᱦᱚᱸ ᱟᱨ ᱦᱟᱹᱠᱩ ᱦᱚᱸ ᱵᱚᱞᱮᱧ ᱟᱹᱥᱩᱞ ᱟᱠᱟᱫ ᱠᱚᱣᱟ ᱜᱟᱹᱰᱭᱟᱹ ᱦᱮᱱᱟᱜ ᱛᱤᱧᱟᱹ ᱟᱫᱚ ᱱᱩᱠᱩ ᱠᱚᱛᱮ ᱛᱮᱦᱚᱸ ᱵᱚᱞᱮ ᱱᱚᱝᱠᱟ ᱫᱚ ᱨᱩᱡᱤ ᱨᱚᱡᱜᱟᱨ ᱫᱚ ᱦᱩᱭᱩᱜ ᱠᱟᱱ ᱜᱮᱭᱟ ᱡᱮᱢᱚᱱ ᱜᱟᱹᱭ ᱦᱚᱸ ᱮᱱᱛᱮ ᱟᱹᱥᱩᱞ ᱟᱠᱟᱫ ᱠᱚᱣᱟ ᱜᱟᱹᱭ ᱦᱚᱛᱮ ᱛᱮᱦᱚᱸ ᱜᱟᱹᱭ ᱠᱚ ᱦᱚᱯᱚᱱᱚᱜ ᱠᱟᱱᱟ ᱛᱳᱣᱟ ᱮᱫᱟ ᱠᱚ ᱟᱫᱚ ᱛᱳᱭᱟ ᱦᱚᱸᱧ ᱟᱹᱠᱷᱟᱹᱨᱤᱧ ᱮᱫᱟ ᱟᱵᱟᱨ ᱢᱤᱸᱭᱦᱩ ᱠᱚ ᱦᱟᱨᱟᱜ ᱠᱟᱱ ᱛᱤᱧᱟᱹ ᱩᱱᱠᱩ ᱦᱚᱸᱧ ᱟᱹᱠᱷᱟᱹᱨᱤᱧᱮᱫ ᱠᱚᱣᱟ ᱚᱸᱰᱮ ᱠᱷᱚᱡ ᱦᱚᱸ ᱨᱩᱡᱤ ᱨᱚᱡᱜᱟᱨ ᱦᱩᱭᱩᱜ ᱠᱟᱱ ᱛᱤᱧᱟᱹ ᱟᱨ ᱢᱮᱨᱚᱢ ᱠᱚᱦᱚᱸᱧ ᱟᱹᱥᱩᱞ ᱟᱠᱟᱫ ᱠᱚᱣᱟ ᱱᱩᱠᱩ ᱢᱮᱨᱚᱱ ᱦᱚᱸ ᱠᱷᱚᱡ ᱦᱚᱸ ᱦᱩᱭᱩᱜ ᱠᱟᱱ ᱛᱤᱧᱟᱹ ᱢᱮᱨᱚᱢ ᱫᱚ ᱡᱮᱢᱚᱱ ᱟᱫᱚᱢ ᱥᱳᱢᱚᱭ ᱫᱚ ᱜᱚᱴᱟ ᱛᱮᱜᱮᱧ ᱟᱹᱠᱷᱟᱹᱨᱤᱧᱮᱫ ᱠᱚᱣᱟ ᱟᱨ ᱡᱩᱫᱤ ᱦᱚᱲ ᱠᱚ ᱛᱟᱸᱦᱮᱱ ᱠᱷᱟᱱ ᱚᱲᱟᱜ ᱨᱮ ᱡᱤᱞ ᱠᱟᱛᱮ ᱦᱚᱢ ᱟᱹᱠᱷᱟᱹᱨᱤᱧ ᱫᱟᱲᱮᱭᱟᱜᱼᱟ ᱚᱱᱠᱟ ᱦᱚᱸ ᱵᱚᱞᱮ ᱦᱩᱭᱩᱜᱼᱟ ᱤᱱᱟᱹ ᱛᱮᱦᱚᱸ ᱨᱩᱡᱤ ᱨᱚᱡᱜᱟᱨ ᱦᱩᱭᱩᱜ ᱠᱟᱱ ᱜᱮᱭᱟ ᱟᱨ ᱥᱤᱢ ᱜᱮᱰᱮ ᱦᱚᱸ ᱵᱚᱞᱮ ᱩᱱᱠᱩ ᱦᱚᱸ ᱱᱚᱝᱠᱟ ᱵᱤᱞᱤ ᱠᱚᱦᱚᱸ ᱟᱹᱠᱷᱟᱹᱨᱤᱧ ᱜᱟᱱᱚᱜ ᱠᱟᱱ ᱜᱮᱭᱟ ᱟᱨ ᱜᱚᱴᱟ ᱛᱮᱦᱚᱸ ᱟᱹᱠᱷᱟᱹᱨᱤᱧ ᱜᱟᱱᱚᱜ ᱠᱟᱱ ᱜᱮᱭᱟ ᱟᱨ ᱱᱩᱠᱩ ᱦᱟᱹᱠᱩ ᱦᱚᱸ ᱪᱟᱥ ᱞᱮᱠᱚ ᱠᱷᱟᱱ ᱦᱚᱸ ᱦᱟᱹᱠᱩ ᱦᱚᱸ ᱟᱹᱰᱤ ᱞᱟᱵᱷ ᱜᱮᱭᱟ ᱟᱨ ᱱᱩᱠᱩ ᱦᱟᱹᱠᱩ ᱦᱚᱸ ᱡᱩᱫᱤ ᱥᱟᱵ ᱠᱟᱛᱮᱫ ᱟᱹᱠᱷᱨᱤᱧ ᱫᱟᱲᱮ ᱞᱮᱠᱚ ᱠᱷᱟᱱ ᱚᱱᱟ ᱦᱚᱸ ᱢᱤᱫᱴᱮᱡ ᱵᱷᱟᱹᱜᱤ ᱨᱩᱡᱤ ᱨᱚᱡᱜᱟᱨ ᱥᱮ ᱵᱷᱟᱹᱜᱤ ᱯᱚᱱᱛᱷᱟ ᱠᱟᱱ ᱜᱮᱭᱟ ᱱᱚᱣᱟ ᱜᱮ ᱵᱚᱞᱮᱧ ᱢᱮᱱ ᱚᱪᱚᱭᱮᱫᱟ